ᱯᱟᱴᱷᱚᱠ ᱯᱟᱴᱷᱚᱠᱤᱭᱟᱹ ᱢᱮᱱ ᱛᱮᱫᱚ ᱟᱭᱢᱟ ᱜᱮ ᱢᱮᱱᱟᱜ ᱠᱚᱣᱟ ᱡᱟᱦᱟᱸᱭ ᱠᱚᱫᱚ ᱤᱧᱤᱧ ᱠᱩᱥᱤᱭᱟᱠᱚᱣᱟ ᱩᱱᱠᱩ ᱢᱩᱫᱽ ᱨᱮ ᱢᱤᱫ ᱯᱟᱴᱷᱚᱠ ᱞᱚᱠᱷᱚᱱ ᱥᱚᱨᱮᱱ ᱟᱨ ᱢᱤᱫ ᱯᱟᱴᱷᱚᱠᱤᱭᱟᱹ ᱟᱦᱞᱟ ᱴᱩᱰᱩᱧ ᱠᱩᱥᱤᱭᱟᱠᱤᱱᱟ ᱩᱱᱠᱤᱞ ᱥᱟᱹᱜᱟᱹᱭ ᱧᱩᱛᱩᱢᱟᱱ ᱢᱤᱫ ᱪᱚᱞᱚᱛ ᱪᱤᱛᱟᱹᱨ ᱨᱮ ᱟᱹᱰᱤ ᱫᱟᱢᱟᱱ ᱥᱮ ᱧᱮᱞ ᱡᱚᱝᱟᱱ ᱠᱤᱱ ᱠᱟᱹᱢᱤ ᱟᱠᱟᱫᱟ ᱱᱚᱣᱟ ᱪᱚᱞᱚᱛ ᱪᱤᱛᱟᱹᱨ ᱨᱮ ᱞᱚᱠᱷᱚᱱ ᱥᱚᱨᱮᱱ ᱫᱚ ᱢᱤᱫ ᱨᱮᱸᱜᱮᱡ ᱚᱲᱟᱜ ᱨᱮᱱ ᱜᱤᱫᱟᱹᱨ ᱠᱟᱱᱟᱭ ᱟᱨ ᱩᱱᱤ ᱫᱚ ᱟᱹᱰᱤ ᱜᱮᱭ ᱨᱮᱸᱜᱮᱡ ᱜᱮᱭᱟᱭ ᱢᱮᱱᱠᱷᱟᱱ ᱩᱱᱤᱭᱟᱜ ᱢᱚᱱᱮᱨᱮ ᱨᱟᱹᱜᱤ ᱟᱹᱲᱤᱥ ᱵᱟᱹᱱᱩᱜ ᱛᱟᱭᱟ ᱚᱠᱚᱭ ᱪᱮᱛᱟᱱ ᱨᱮᱦᱚᱸ ᱟᱨ ᱦᱚᱲ ᱞᱟᱹᱜᱤᱫ ᱫᱟᱭᱟ ᱫᱚᱨᱚᱫᱽ ᱟᱹᱰᱤ ᱜᱮ ᱢᱮᱱᱟᱜ ᱛᱟᱭᱟ ᱟᱨ ᱡᱟᱦᱟᱱᱟᱜ ᱠᱟᱹᱢᱤ ᱜᱮ ᱟᱹᱰᱤ ᱢᱚᱱᱳᱡᱳᱜᱽ ᱠᱟᱛᱮᱫ ᱮ ᱠᱟᱹᱢᱤᱭᱟ ᱟᱨ ᱩᱱᱤᱭᱟᱜ ᱢᱚᱱᱮ ᱨᱮᱫᱚ ᱟᱹᱰᱤ ᱜᱮ ᱥᱟᱟᱱᱛᱤ ᱢᱮᱱᱟᱜ ᱛᱟᱭᱟ ᱚᱱᱠᱟ ᱜᱮ ᱟᱞᱦᱟ ᱴᱩᱰᱩ ᱫᱚ ᱢᱤᱫ ᱠᱤᱥᱟᱹᱲ ᱚᱲᱟᱜ ᱨᱮᱱ ᱦᱚᱯᱚᱱ ᱮᱨᱟᱭ ᱢᱮᱱᱛᱮᱭ ᱠᱟᱹᱢᱤ ᱟᱠᱟᱫᱟ ᱟᱨ ᱩᱱᱤ ᱫᱚ ᱟᱹᱰᱤ ᱜᱮᱭ ᱠᱤᱥᱟᱹᱲ ᱜᱮᱭᱟ ᱟᱨ ᱠᱤᱥᱟᱹᱲ ᱜᱚᱨᱚᱵᱽ ᱛᱮ ᱟᱸᱫᱷᱟ ᱟᱠᱟᱱᱟ ᱟᱨ ᱩᱱᱤ ᱫᱚ ᱪᱤᱞᱤ ᱦᱚᱸ ᱵᱟᱭ ᱧᱮᱞ ᱴᱷᱤᱠᱟᱹ ᱠᱚᱣᱟ ᱟᱨ ᱢᱚᱱᱮ ᱨᱮ ᱨᱟᱹᱜᱤ ᱟᱹᱲᱤᱥ ᱛᱮᱭ ᱯᱮᱨᱮᱡ ᱟᱠᱟᱱᱟ ᱟᱨ ᱱᱚᱝᱠᱟ ᱱᱚᱝᱠᱟ ᱛᱮ ᱢᱤᱫ ᱫᱤᱱ ᱦᱤᱞᱳᱜ ᱱᱩᱭ ᱟᱞᱦᱟ ᱴᱩᱰᱩ ᱫᱚ ᱫᱩᱠ ᱛᱮᱭ ᱯᱮᱨᱮᱡ ᱮᱱᱟ ᱟᱨ ᱞᱚᱠᱷᱚᱱ ᱥᱚᱨᱮᱱ ᱡᱟᱦᱟᱸᱭ ᱠᱟᱹᱢᱤ ᱟᱠᱟᱫᱟ ᱚᱱᱟ ᱨᱮᱫᱚ ᱩᱱᱤ ᱱᱟᱯᱟᱭ ᱱᱤᱨᱟᱹᱨ ᱛᱮ ᱟᱭᱟᱜ ᱡᱤᱭᱚᱱᱮ ᱠᱷᱟᱸᱰᱟᱣ ᱮᱫᱟ ᱱᱚᱣᱟ ᱧᱮᱞ ᱠᱟᱛᱮᱫ ᱱᱚᱣᱟ ᱜᱮᱧ ᱵᱩᱡᱷᱟᱹᱣ ᱠᱮᱫᱟ ᱟᱵᱚᱣᱟᱜ ᱡᱟᱦᱟᱸ ᱛᱤᱱᱟᱹᱜ ᱜᱮ ᱴᱟᱠᱟ ᱯᱚᱭᱥᱟ ᱛᱟᱦᱮᱱ ᱢᱟ ᱟᱵᱚ ᱱᱟᱯᱟᱭ ᱫᱷᱟᱨᱟ ᱛᱮ ᱡᱤᱭᱚᱱ ᱠᱷᱟᱸᱰᱟᱣ ᱞᱟᱹᱜᱤᱫ ᱫᱚ ᱴᱟᱠᱟ ᱯᱚᱭᱥᱟ ᱫᱚ ᱵᱟᱭ ᱞᱟᱜᱟᱜᱼᱟ ᱱᱟᱯᱟᱭ ᱫᱷᱟᱨᱟ ᱛᱮ ᱡᱤᱭᱚᱱ ᱠᱷᱟᱸᱰᱟᱣ ᱞᱟᱹᱜᱤᱫ ᱢᱚᱱᱮ ᱨᱮ ᱨᱟᱹᱜᱤ ᱟᱹᱲᱤᱥ ᱵᱟᱝ ᱫᱚᱦᱚ ᱠᱟᱛᱮᱫ ᱦᱚᱲ ᱞᱟᱹᱜᱤᱫ ᱫᱟᱭᱟ ᱢᱟᱭᱟ ᱟᱹᱜᱩ ᱠᱟᱛᱮᱫ ᱢᱚᱱᱮ ᱨᱮ ᱥᱟᱱᱛᱤ ᱦᱤᱡᱩᱜᱼᱟ ᱥᱮ ᱦᱚᱲ ᱥᱟᱶ ᱱᱟᱯᱟᱭ ᱥᱟᱺᱦᱤᱡ ᱨᱚᱲ ᱨᱚᱯᱚᱲ ᱠᱟᱛᱮᱫ ᱦᱚᱲᱟᱜ ᱢᱚᱱᱮ ᱨᱮ ᱟᱢ ᱞᱟᱹᱜᱤᱫ ᱢᱤᱫ ᱥᱚᱱᱢᱟᱱ ᱮᱢ ᱟᱹᱜᱩᱭᱟ ᱱᱚᱝᱠᱟ ᱠᱟᱛᱮᱫ ᱜᱮ ᱱᱟᱯᱟᱭ ᱱᱤᱨᱟᱹᱭ ᱛᱮ ᱢᱤᱫ ᱦᱚᱲᱟᱜ ᱡᱤᱭᱚᱱ ᱫᱚ ᱠᱷᱟᱸᱰᱟᱜᱼᱟ